ᱥᱤᱢ ᱜᱮᱰᱮ ᱠᱚᱫᱚ ᱵᱟᱲᱜᱮ ᱥᱮᱫ ᱨᱮᱜᱮ ᱵᱚᱱ ᱟᱹᱥᱩᱞ ᱠᱚᱣᱟ ᱩᱱᱠᱩ ᱫᱚ ᱢᱤᱫᱴᱟᱝ ᱱᱟᱣᱟ ᱱᱟᱣᱟ ᱟᱡᱟᱨ ᱵᱤᱢᱟᱨ ᱟᱨ ᱵᱟᱝᱠᱷᱟᱱ ᱫᱚ ᱥᱤᱢ ᱜᱮᱰᱮ ᱟᱹᱥᱩᱞ ᱠᱚᱫᱚ ᱥᱤᱢ ᱜᱮᱰᱮ ᱫᱚ ᱢᱤᱫᱴᱮᱡ ᱰᱷᱚᱲᱟ ᱵᱚᱱ ᱞᱟ ᱟᱠᱚᱣᱟ ᱚᱱᱟ ᱰᱷᱚᱲᱟ ᱨᱮᱠᱚ ᱟᱹᱛᱤᱧ ᱡᱚᱝᱟ ᱥᱤᱢ ᱫᱚ ᱵᱟᱲᱜᱮ ᱥᱮᱫ ᱨᱮ ᱢᱤᱫᱴᱟᱜ ᱚᱲᱟᱜ ᱵᱚᱱ ᱵᱮᱱᱟᱣ ᱟᱠᱚ ᱠᱷᱟᱱ ᱢᱤᱫᱴᱟᱜ ᱨᱟᱪᱟ ᱠᱚ ᱱᱟᱯᱟᱭ ᱫᱷᱟᱨᱟ ᱵᱩᱡᱷᱟᱹᱜᱼᱟ ᱵᱟᱠᱚ ᱚᱡᱽᱨᱟᱭᱟ ᱵᱟᱲᱜᱮ ᱥᱮᱫ ᱨᱮ ᱟᱹᱥᱩᱞ ᱠᱟᱛᱮᱫ ᱩᱱᱠᱩ ᱥᱤᱢ ᱡᱚᱢ ᱠᱚ ᱱᱟᱯᱟᱭ ᱵᱚᱱ ᱮᱢᱟ ᱠᱚᱣᱟ ᱪᱮᱬᱮ ᱠᱚ ᱡᱚᱢ ᱵᱚ ᱱᱟᱯᱟᱭ ᱵᱚᱱ ᱮᱢᱟ ᱠᱚ ᱠᱷᱟᱱ ᱩᱱᱠᱩ ᱫᱚᱠᱚ ᱦᱟᱨᱟᱜ ᱟᱠᱚ ᱦᱟᱨᱟ ᱞᱮᱱᱠᱷᱟᱱ ᱫᱚᱠᱚ ᱟᱵᱚ ᱩᱱᱠᱩ ᱴᱷᱮᱱ ᱠᱷᱚᱱ ᱚᱨᱛᱷᱚ ᱵᱚᱱ ᱧᱟᱢᱟ ᱯᱩᱭᱥᱟᱹ ᱵᱚᱱ ᱧᱟᱢᱟ ᱯᱩᱭᱥᱟᱹ ᱵᱚᱱ ᱧᱟᱢ ᱞᱮᱠᱷᱟᱱ ᱜᱷᱟᱨᱚᱸᱡᱽ ᱢᱤᱫᱴᱮᱡ ᱪᱟᱞᱟᱜᱼᱟ ᱚᱱᱟ ᱠᱷᱟᱹᱛᱤᱨ ᱥᱤᱢ ᱟᱨ ᱜᱮᱰᱮ ᱨᱮᱫᱚ ᱴᱟᱴᱠᱟ ᱯᱩᱭᱥᱟᱹ ᱧᱟᱢᱚᱜᱼᱟ ᱠᱟᱹᱡ ᱠᱟᱹᱡ ᱵᱩᱥᱟᱹᱜ ᱦᱚᱸ ᱟᱹᱰᱤ ᱠᱚ ᱫᱟᱢ ᱟᱱᱟ ᱜᱮᱰᱮ ᱦᱚᱸ ᱟᱹᱰᱤᱜᱮ ᱱᱤᱛᱚᱜ ᱫᱚᱠᱚ ᱟᱹᱠᱷᱨᱤᱧᱚᱜ ᱠᱟᱱᱟ ᱱᱤᱛᱚᱜ ᱫᱚ ᱚᱱᱟ ᱠᱚᱫᱚ ᱡᱚᱛᱚ ᱚᱨᱛᱷᱚᱱᱳᱭᱛᱤᱠ ᱪᱟᱥ ᱠᱟᱱᱟ ᱚᱱᱟ ᱪᱟᱥ ᱛᱮᱜᱮ ᱜᱮ ᱢᱟᱹᱱᱢᱤ ᱵᱚᱱ ᱥᱮᱬᱟᱜᱼᱟ ᱱᱚᱣᱟ ᱦᱩᱭᱩᱜ ᱠᱟᱱᱟ ᱪᱟᱹᱥᱤ ᱨᱮᱭᱟᱜ ᱢᱤᱫᱴᱟᱜ ᱩᱯᱨᱩᱢ ᱠᱟᱱᱟ ᱚᱱᱟ ᱪᱟᱥ ᱛᱮᱜᱮ ᱛᱮᱦᱮᱧ ᱢᱟᱹᱱᱢᱤ ᱫᱚᱠᱚ ᱥᱮᱬᱟᱜᱼᱟ ᱟᱨ ᱢᱟᱹᱱᱢᱤ ᱠᱚᱣᱟᱜ ᱢᱤᱫᱴᱟᱜ ᱟᱜᱟᱢ ᱢᱮᱱᱟᱜ ᱞᱟᱹᱜᱤᱫ ᱦᱚᱨᱟ ᱠᱟᱱᱟ ᱚᱱᱟ ᱠᱷᱟᱹᱛᱤᱨ ᱱᱩᱠᱩ ᱥᱤᱢ ᱟᱨ ᱜᱮᱰᱮ ᱫᱚ ᱟᱹᱥᱩᱞᱚᱜ ᱟᱹᱰᱤ ᱞᱮᱠ ᱞᱟᱹᱠᱛᱤ ᱠᱟᱱᱟ ᱱᱩᱠᱩ ᱛᱮᱜᱮ ᱟᱵᱚ ᱦᱮᱸ ᱢᱤᱫᱴᱟᱜ ᱢᱟᱨᱟᱝ ᱚᱜ ᱨᱮᱱᱟᱜ ᱪᱮ ᱚᱨᱛᱷᱚᱱᱳᱭᱛᱤᱠ ᱠᱟᱢᱟᱣ ᱨᱮᱭᱟᱜ ᱢᱤᱫᱴᱮᱱ ᱦᱚᱨᱟ ᱠᱟᱱᱟ ᱚᱱᱟ ᱞᱟᱹᱜᱤᱫ ᱱᱩᱠᱩ ᱫᱚᱵᱚ ᱟᱹᱥᱩᱞ ᱠᱚᱣᱟ